ᱱᱚᱣᱟ ᱴᱚᱴᱷᱟᱨᱮᱠᱚ ᱤᱥᱤᱱ ᱵᱟᱥᱟᱝᱟ ᱥᱮᱨᱣᱟ ᱞᱮᱠᱟᱛᱮ ᱡᱚᱢᱟᱜ ᱧᱩᱣᱟᱜ ᱠᱚᱫᱚ ᱟᱭᱢᱟ ᱞᱮᱠᱟᱱᱟᱜ ᱜᱮ ᱢᱮᱱᱟᱜᱼᱟ ᱮᱱᱛᱮ ᱨᱮᱦᱚᱸ ᱱᱤᱛᱚᱜ ᱤᱧ ᱡᱟᱦᱟᱸᱧ ᱥᱟᱵ ᱨᱟᱠᱟᱵᱽ ᱮᱫᱟ ᱢᱮᱱᱫᱚ ᱱᱚᱣᱟ ᱥᱟᱠᱨᱟᱛ ᱨᱮ ᱯᱤᱴᱷᱟᱹ ᱵᱟᱨᱮᱛᱮ ᱞᱟᱹᱭ ᱞᱟᱹᱭ ᱟᱵᱚᱱ ᱠᱟᱱᱟ ᱡᱟᱦᱟᱸ ᱫᱚ ᱢᱤᱫᱴᱟᱝ ᱥᱮᱨᱣᱟ ᱨᱮᱱᱟᱝ ᱜᱮ ᱠᱟᱱᱟ ᱥᱮᱨᱢᱟ ᱯᱩᱨᱟᱹᱣ ᱡᱟᱦᱟᱸ ᱫᱚ ᱢᱚᱠᱚᱨ ᱥᱚᱝᱠᱨᱟᱱᱛᱤ ᱥᱟᱠᱨᱟᱛ ᱯᱚᱨᱚᱵᱽ ᱵᱚᱱ ᱢᱮᱛᱟᱣᱟᱜ ᱠᱟᱱᱟ ᱱᱚᱣᱟ ᱠᱚᱫᱚ ᱥᱮᱨᱢᱟ ᱯᱩᱨᱟᱹᱣ ᱨᱮ ᱦᱩᱭᱩᱜᱼᱟ ᱩᱱ ᱫᱚ ᱱᱚᱣᱟ ᱫᱚ ᱥᱮᱨᱣᱟ ᱨᱮᱱᱟᱜ ᱢᱩᱪᱟᱹᱫ ᱠᱟᱱᱟ ᱚᱱᱟ ᱞᱟᱹᱭᱛᱮ ᱱᱚᱣᱟ ᱯᱚᱨᱚᱵᱽ ᱨᱮᱫᱚ ᱡᱟᱹᱥᱛᱤ ᱜᱮᱵᱚᱱ ᱢᱟᱱᱟᱣᱟ ᱥᱮᱵᱚᱱ ᱵᱟᱛᱟᱣᱟ ᱩᱱ ᱚᱠᱛᱚ ᱫᱚ ᱱᱚᱣᱟ ᱚᱠᱛᱚ ᱫᱚ ᱡᱚᱛᱚ ᱚᱲᱟᱜ ᱨᱮᱜᱮ ᱯᱤᱴᱷᱟᱹ ᱞᱟᱴᱷᱟ ᱠᱚᱫᱚᱵᱚᱱ ᱤᱥᱤᱱᱟ ᱥᱮ ᱫᱩᱲᱩᱵ ᱯᱟᱱᱛᱮᱜᱮ ᱯᱟᱱᱛᱮ ᱠᱟᱛᱮᱜ ᱯᱮᱲᱟ ᱠᱚ ᱯᱟᱲᱦᱟᱹ ᱠᱚ ᱵᱚᱭᱦᱟ ᱢᱤᱥᱤ ᱠᱚ ᱢᱤᱫᱛᱮ ᱵᱚᱱ ᱡᱚᱢ ᱦᱟᱴᱤᱧᱟ ᱟᱨ ᱢᱚᱠᱚᱨ ᱰᱩᱵᱟᱹ ᱵᱚᱱ ᱛᱩᱯᱩᱱᱟ